ᱟᱛᱳ ᱨᱮ ᱡᱚᱠᱷᱚᱱ ᱮᱠᱮ ᱚᱯᱚᱨᱮᱨ ᱠᱷᱟᱹᱯᱟᱹᱨᱤᱭᱟᱹ ᱫᱟᱞᱼᱫᱟᱯᱟᱞ ᱦᱩᱭ ᱞᱮᱱᱠᱷᱟᱱ ᱛᱚ ᱟᱞᱮ ᱫᱚ ᱢᱟᱜ ᱢᱟᱹᱡᱷᱤ ᱢᱟᱰᱣᱟ ᱨᱮᱜᱮ ᱥᱟᱱᱟᱢᱟᱜ ᱠᱟᱛᱷᱟ ᱞᱮ ᱞᱟᱹᱭ ᱥᱚᱫᱚᱨᱟ ᱟᱨ ᱩᱱᱤᱜᱮ ᱟᱞᱮᱭᱟᱜ ᱮ ᱜᱟᱞᱢᱟᱨᱟᱣ ᱛᱟᱞᱮᱭᱟ ᱵᱤᱪᱟᱹᱨ ᱛᱟᱞᱮᱭᱟ ᱮᱱᱛᱮ ᱨᱮᱦᱚᱸ ᱡᱩᱫᱤ ᱵᱟᱝᱜᱮ ᱦᱩᱭ ᱞᱮᱱ ᱠᱷᱟᱡ ᱥᱩᱢᱩᱝ ᱥᱚᱞᱦᱮ ᱵᱟᱝ ᱦᱩᱭ ᱞᱮᱱᱠᱷᱟᱡ ᱛᱚᱠᱷᱚᱱ ᱜᱮ ᱢᱟᱹᱡᱷᱤ ᱢᱚᱬᱮ ᱟᱞᱮ ᱞᱟᱹᱭ ᱟᱞᱮᱭᱟ ᱡᱮ ᱟᱯᱮ ᱫᱚ ᱛᱷᱟᱱᱟᱨᱮ ᱱᱤᱭᱟᱹ ᱫᱚ ᱜᱟᱞᱢᱟᱨᱟᱣ ᱦᱚᱪᱚᱭ ᱛᱟᱵᱚᱱ ᱯᱮ ᱛᱚᱠᱷᱚᱱ ᱜᱮ ᱟᱞᱮ ᱞᱮ ᱪᱟᱞᱟᱜᱼᱟ ᱟᱨ ᱡᱟᱹᱥᱛᱤ ᱠᱟᱛᱮ ᱫᱚ ᱪᱮᱫ ᱡᱮ ᱟᱛᱳ ᱨᱮᱱᱟᱝ ᱢᱟᱹᱡᱷᱤ ᱢᱟᱰᱣᱟ ᱨᱮᱜᱮ ᱥᱟᱱᱟᱢᱟᱜ ᱜᱟᱞᱢᱟᱨᱟᱣ ᱥᱩᱵᱤᱫᱷᱟ ᱫᱚ ᱦᱩᱭᱩᱜ ᱠᱟᱱ ᱛᱟᱞᱮᱭᱟ ᱟᱨ ᱟᱞᱮ ᱫᱚ ᱛᱷᱟᱱᱟ ᱫᱚ ᱟᱹᱰᱤ ᱠᱚᱢ ᱜᱮᱞᱮ ᱥᱮᱱᱚᱜᱼᱟ ᱮᱱᱛᱮ ᱨᱮᱦᱚᱸᱧ ᱢᱮᱱᱟ ᱡᱩᱫᱤ ᱮᱠᱫᱚᱢ ᱜᱮ ᱵᱟᱝ ᱡᱩᱫᱤ ᱦᱩᱭᱩᱜ ᱠᱷᱟᱡ ᱛᱚᱠᱷᱚᱡ ᱛᱷᱟᱱᱟ ᱞᱮ ᱪᱟᱞᱟᱜ ᱠᱟᱱ ᱜᱮᱭᱟ ᱟᱨ ᱚᱸᱰᱮᱜᱮ ᱡᱚᱛᱚᱣᱟᱜ ᱠᱚ ᱵᱤᱪᱟᱹᱨᱮᱜ ᱛᱟᱞᱮᱭᱟ ᱜᱟᱞᱢᱟᱨᱟᱣᱮᱜ ᱛᱟᱞᱮᱭᱟ ᱟᱨ ᱜᱟᱞᱢᱟᱨᱟᱣ ᱠᱟᱛᱮᱜ ᱥᱟᱱᱟᱢᱟᱜ ᱜᱮ ᱵᱩᱜᱤ ᱵᱟᱹᱲᱤᱡ ᱦᱩᱭᱩᱜ ᱠᱟᱱᱟ ᱢᱮᱱᱠᱷᱟᱱ ᱟᱛᱳ ᱨᱮ ᱚᱠᱟᱴᱟᱜ ᱥᱩᱵᱤᱫᱷᱟ ᱞᱮ ᱧᱟᱢᱟ ᱢᱮᱱᱠᱷᱟᱡ ᱦᱚᱭᱛᱳ ᱛᱷᱟᱱᱟᱨᱮ ᱦᱚᱲ ᱠᱚ ᱤᱫᱤ ᱠᱟᱛᱮ ᱟᱨ ᱜᱟᱞᱢᱟᱨᱟᱣ ᱠᱟᱛᱮ ᱟᱹᱰᱤ ᱚᱥᱩᱵᱤᱫᱷᱟ ᱜᱮᱞᱮ ᱵᱩᱡᱷᱟᱹᱣᱟ ᱠᱷᱟᱹᱞᱤ ᱨᱮᱸᱜᱮᱡ ᱱᱟᱪᱟᱨ ᱦᱚᱲ ᱚᱲᱟᱜ ᱫᱩᱣᱟᱹᱨ ᱟᱹᱠᱷᱨᱤᱧ ᱠᱟᱛᱮ ᱴᱟᱠᱟ ᱯᱚᱭᱥᱟ ᱡᱚᱜᱟᱲ ᱠᱟᱛᱮ ᱚᱸᱰᱮ ᱜᱟᱞᱢᱟᱨᱟᱣ ᱠᱚ ᱦᱩᱭ ᱦᱚᱪᱚᱭᱮᱫᱟ ᱥᱮ ᱦᱩᱭᱩᱜ ᱠᱟᱱᱟ ᱛᱚ ᱡᱚᱛᱚ ᱠᱷᱚᱡ ᱫᱚ ᱱᱟᱯᱟᱭᱟ ᱢᱟᱹᱡᱷᱤ ᱢᱚᱬᱮ ᱨᱮᱜᱮ ᱜᱟᱞᱢᱟᱨᱟᱣ ᱢᱚᱡᱽ ᱱᱟᱯᱟᱭ ᱫᱚ ᱤᱧ ᱛᱚᱨᱚᱯᱷ ᱥᱮᱫ ᱠᱷᱚᱱ